ᱦᱮᱞᱳ ᱱᱚᱣᱟ ᱠᱤ ᱤᱞᱮᱠᱴᱨᱚᱤᱠ ᱫᱚᱠᱟ ᱫᱚᱠᱟᱱ ᱠᱟᱱᱟ ᱟᱪᱪᱷᱟ ᱟᱢᱟᱜ ᱫᱚᱠᱟᱱ ᱨᱮ ᱚᱱᱟ ᱵᱚᱨᱯᱷᱟ ᱯᱷᱮᱱ ᱛᱤᱱᱟᱹᱜ ᱫᱟᱢ ᱦᱮᱸ ᱛᱤᱱᱟᱹᱜ ᱫᱟᱢ ᱚᱱᱟ ᱫᱚ ᱟᱪᱪᱷᱟ ᱟᱨ ᱤᱭᱟᱹ ᱴᱮᱵᱤᱞ ᱯᱷᱮᱱ ᱚᱱᱟ ᱜᱮᱪᱚ ᱮᱱᱛᱮ ᱫᱟᱢ ᱠᱚᱨᱮᱱᱟᱜ ᱠᱟᱛᱷᱟ ᱜᱮᱛᱷᱚ ᱵᱟᱲᱟᱭ ᱥᱟᱱᱟᱭᱤᱫᱤᱧ ᱠᱟᱱᱟ ᱟᱫᱚ ᱦᱮᱸ ᱦᱮᱸ ᱦᱮᱸ ᱦᱮᱸ ᱦᱮᱸ ᱞᱟᱭᱤᱴ ᱵᱟᱞᱵ ᱠᱚ ᱪᱮᱫᱞᱮᱠᱟ ᱫᱟᱢ ᱨᱮᱱᱟᱜ ᱢᱮᱱᱟᱜᱼᱟ ᱚᱱᱟ ᱠᱚ ᱟᱪᱪᱷᱟ ᱟᱪᱪᱷᱟ ᱠᱚᱣᱟᱞᱤᱴᱤ ᱪᱮᱛᱟᱱ ᱨᱮ ᱦᱟᱝ ᱛᱟᱨ ᱢᱟᱱᱮ ᱡᱤᱱᱤᱥ ᱡᱚᱛᱚ ᱞᱮᱠᱟᱱᱟᱜ ᱜᱮ ᱢᱮᱱᱟᱜᱼᱟ ᱦᱟᱝ ᱢᱤᱼᱢᱤᱫ ᱜᱚᱴᱮᱡ ᱠᱚᱣᱟᱞᱤᱴᱤ ᱨᱮᱱᱟᱜ ᱫᱟᱢ ᱢᱤᱼᱢᱤᱫ ᱨᱚᱠᱚᱢ ᱟᱪᱪᱷᱟ ᱪᱷᱟ ᱪᱷᱟ ᱟᱫᱚ ᱱᱚᱣᱟ ᱠᱚ ᱡᱤᱱᱤᱥ ᱫᱚ ᱮᱱᱛᱮᱫ ᱜᱮᱨᱮᱱᱴᱤ ᱡᱤᱱᱤᱥ ᱠᱟᱱ ᱜᱮᱭᱟ ᱦᱟᱝ ᱦᱮᱸ ᱮᱱᱛᱮᱫ ᱵᱷᱟᱜᱮ ᱫᱟᱢ ᱛᱮ ᱠᱤᱨᱤᱧ ᱞᱮᱠᱷᱟᱡ ᱟᱹᱰᱤ ᱫᱤᱱ ᱞᱟᱥᱴᱤᱝᱚᱜᱼᱟ ᱫᱟᱢ ᱨᱮᱱᱟᱜ ᱡᱤᱱᱤᱥ ᱫᱚ ᱦᱟᱝ ᱛᱟᱦᱚᱞᱮ ᱡᱚᱛᱚ ᱞᱮᱠᱷᱟᱱ ᱡᱤᱱᱤᱥ ᱜᱮ ᱢᱮᱱᱟᱜᱼᱟ ᱟᱢᱟᱜ ᱫᱚᱠᱟᱱ ᱨᱮᱚ ᱵᱟᱝ ᱤᱞᱮᱠᱴᱨᱤᱠ ᱨᱮᱱᱟᱜ ᱯᱷᱮᱱ ᱠᱩ ᱴᱮᱵᱤᱞ ᱯᱷᱮᱱ ᱟᱨ ᱱᱚᱣᱟ ᱵᱟᱞᱵ ᱠᱚ ᱥᱮᱭᱟ ᱵᱟᱞᱵ ᱠᱚᱦᱚᱸ ᱢᱮᱱᱟᱜᱼᱟ ᱟᱪᱪᱷᱟ ᱟᱪᱪᱷᱟ ᱥᱟᱱᱟᱢ ᱠᱚ ᱢᱤᱫ ᱥᱚᱝᱜᱮᱢ ᱫᱚᱦᱚᱭ ᱫᱟ ᱛᱟᱦᱚᱞᱮ